ᱤᱧᱟᱹᱜ ᱫᱤᱥ ᱦᱩᱫᱤᱥ ᱨᱮ ᱱᱚᱣᱟ ᱞᱟᱠᱪᱟᱨᱟᱱ ᱫᱚ ᱮᱠᱟᱞ ᱡᱟᱨᱩᱲ ᱠᱟᱱᱟ ᱟᱵᱚ ᱥᱟᱶᱛᱟ ᱨᱮ ᱱᱚᱣᱟ ᱫᱤᱥᱦᱩᱫᱤᱥᱟᱱ ᱞᱟᱠᱪᱟᱨ ᱦᱟᱯᱮᱱ ᱫᱤᱱ ᱨᱮ ᱟᱵᱚᱨᱮᱱ ᱡᱟᱦᱟᱸᱭ ᱠᱚᱠᱚ ᱦᱤᱡᱩᱜ ᱠᱟᱱᱟ ᱩᱱᱠᱩ ᱠᱚ ᱛᱤᱦᱤᱧ ᱜᱟᱯᱟ ᱡᱩᱫᱤ ᱟᱵᱚᱵᱚᱱ ᱱᱚᱞᱮᱡᱽ ᱠᱚᱨᱮᱵᱚᱱ ᱫᱚᱦᱚ ᱤᱫᱤᱠᱟᱜᱼᱟ ᱢᱮᱱᱠᱷᱟᱱ ᱚᱱᱟ ᱦᱚᱸᱠᱚ ᱩᱱᱠᱩ ᱠᱚ ᱧᱮᱞᱟ ᱥᱮᱠᱚ ᱚᱱᱟ ᱧᱮᱞ ᱠᱟᱛᱮᱫ ᱟᱨ ᱟᱠᱚᱦᱚᱸ ᱞᱟᱭᱞᱟᱠᱪᱟᱨ ᱠᱚ ᱦᱟᱨᱟ ᱵᱩᱨᱩᱭᱟ ᱱᱚᱣᱟ ᱠᱚ ᱞᱟᱭᱞᱟᱠᱪᱟᱨ ᱫᱚ ᱮᱠᱟᱞ ᱜᱮ ᱟᱵᱚᱣᱟᱜ ᱢᱤᱫᱴᱮᱱ ᱩᱯᱨᱩᱢ ᱠᱟᱱᱟ ᱨᱚᱲ ᱡᱮᱢᱚᱱ ᱠᱟᱱᱟ ᱟᱵᱚᱣᱟᱜ ᱢᱤᱫᱴᱮᱱ ᱨᱚᱲ ᱚᱠᱚᱭᱟᱜ ᱥᱚᱸᱜᱮ ᱦᱚᱸ ᱵᱟᱝ ᱢᱤᱫᱚᱜᱼᱟ ᱟᱵᱚᱣᱟᱜ ᱨᱚᱲ ᱫᱚ ᱡᱩᱫᱟᱹ ᱜᱮᱭᱟ ᱥᱮᱨᱚᱠᱚᱢ ᱚᱞᱚᱜ ᱯᱟᱲᱦᱟᱣ ᱦᱚᱸ ᱡᱮᱢᱚᱱ ᱱᱤᱛᱚᱜ ᱟᱵᱚᱣᱟᱜ ᱚᱞᱚᱜ ᱯᱟᱲᱦᱟ ᱯᱟᱦᱚᱴᱟᱥᱮᱫ ᱠᱷᱚᱱ ᱥᱚᱨᱠᱟᱨ ᱯᱟᱦᱚᱴᱟ ᱠᱷᱚᱱ ᱡᱟᱦᱟᱸ ᱵᱚᱱ ᱧᱟᱢ ᱠᱟᱫᱟ ᱱᱤᱛᱚᱜ ᱚᱞᱚᱜ ᱯᱟᱲᱦᱟᱜ ᱨᱮ ᱯᱨᱟᱭᱢᱟᱨᱤ ᱥᱛᱚᱨ ᱠᱷᱚᱱ ᱡᱮᱢᱚᱱ ᱤᱱᱵᱷᱟᱨᱥᱤᱴᱤ ᱛᱚᱠᱠᱚ ᱱᱚᱣᱟ ᱚᱞᱚᱜ ᱯᱟᱲᱦᱟ ᱪᱟᱞᱟᱜ ᱢᱟ ᱟᱨ ᱚᱱᱟ ᱥᱟᱶᱥᱟᱶᱛᱮ ᱞᱟᱭᱞᱟᱠᱪᱟᱨ ᱠᱚᱦᱚᱸ ᱠᱚ ᱪᱮᱫ ᱤᱫᱤᱭᱟ ᱡᱮᱢᱚᱱ ᱟᱵᱚᱨᱮᱱ ᱜᱤᱫᱟᱹᱨ ᱯᱤᱫᱟᱹᱨ ᱠᱚ ᱮᱱᱮᱡ ᱥᱮᱨᱮᱧ ᱵᱟᱦᱟ ᱥᱚᱦᱨᱟᱭ ᱦᱮᱸ ᱫᱚᱝ ᱞᱟᱜᱽᱲᱮ ᱠᱟᱨᱟᱢ ᱮᱢᱟᱱ ᱛᱮᱭᱟᱜ ᱠᱚ ᱵᱚᱦᱩᱛ ᱠᱤᱪᱷᱩ ᱞᱟᱭᱞᱟᱠᱪᱟᱨ ᱢᱮᱱᱟᱜ ᱛᱟᱵᱚᱱᱟ ᱵᱟᱯᱞᱟᱨᱮ ᱵᱤᱦᱟᱹᱨᱮ ᱟᱞᱛᱟᱨᱮ ᱪᱷᱟᱹᱴᱭᱟᱹᱨ ᱨᱮ ᱟᱵᱚᱣᱟᱜ ᱞᱟᱭᱞᱟᱠᱪᱟᱨ ᱢᱮᱱᱟᱜᱼᱟ ᱡᱮᱢᱚᱱ ᱥᱮᱨᱣᱟᱨᱮ ᱡᱮᱢᱚᱱ ᱵᱟᱯᱞᱟᱨᱮ ᱠᱟᱴᱱᱟᱵᱚᱱ ᱛᱚᱞᱟ ᱪᱷᱟᱢᱰᱟᱭᱟᱵᱚᱱ ᱢᱟᱰᱣᱟᱭᱟᱵᱚᱱ ᱱᱚᱣᱟ ᱠᱚ ᱢᱤᱫᱴᱮᱱ ᱟᱵᱚ ᱥᱮᱨᱣᱟ ᱨᱮᱱᱟᱜ ᱟᱹᱨᱤ ᱟᱨᱤᱪᱟᱞᱤ ᱥᱟᱶᱛᱟᱨᱮ ᱡᱩᱫᱤ ᱵᱟᱵᱚᱱ ᱫᱚᱦᱚᱭᱟ ᱢᱮᱱᱠᱷᱟᱱ ᱟᱵᱚ ᱥᱟᱶᱛᱟ ᱟᱫᱚᱜ ᱛᱟᱵᱚᱱᱟ ᱡᱟᱛᱮ ᱱᱚᱣᱟ ᱥᱟᱶᱛᱟᱵᱚᱱ ᱡᱤᱭᱟᱹᱣ ᱫᱚᱦᱚᱭᱢᱟ ᱱᱚᱣᱟᱜᱮ ᱤᱧᱫᱚᱧ ᱟᱥᱚᱜ ᱠᱟᱱᱟ ᱱᱚᱣᱟ ᱫᱚ ᱫᱤᱥᱚᱢ ᱨᱮᱱ ᱡᱟᱦᱟᱸᱛᱤᱱᱟᱹᱜ ᱟᱵᱚ ᱥᱟᱶᱛᱟ ᱦᱮᱱᱟᱜ ᱵᱚᱱᱟ ᱢᱮᱱᱠᱷᱟᱱ ᱱᱚᱣᱟ ᱫᱚ ᱡᱚᱜᱟᱣ ᱡᱚᱛᱚᱱ ᱫᱚᱨᱠᱟᱨ ᱠᱟᱱ ᱛᱟᱵᱚᱱᱟ